ᱤᱧᱟᱹᱜ ᱡᱤᱭᱚᱱ ᱨᱮᱱᱟᱜ ᱢᱟᱨᱟᱝ ᱜᱚᱱᱚᱝ ᱟᱱᱟᱜ ᱫᱚ ᱱᱤᱡᱮ ᱡᱚᱢᱧᱩ ᱠᱟᱛᱮ ᱢᱚᱡᱽᱛᱟᱦᱮᱱ ᱢᱮ ᱚᱱᱟ ᱥᱟᱶᱛᱮ ᱟᱢᱨᱮᱱ ᱜᱤᱫᱽᱨᱟᱹ ᱢᱚᱡᱽᱛᱮ ᱦᱟᱨᱟ ᱵᱩᱨᱩᱠᱚᱢ ᱥᱚᱝᱥᱟᱨ ᱢᱚᱪᱫᱚᱦᱚᱭ ᱢᱮ ᱚᱱᱟ ᱥᱟᱛᱮᱜ ᱟᱢᱟᱜ ᱚᱲᱟᱜ ᱟᱥᱮ ᱯᱟᱥᱮᱨᱮᱱ ᱦᱚᱲ ᱡᱟᱜᱤᱢ ᱫᱟᱲᱮᱭᱟᱜ ᱜᱚᱲᱚᱥᱚᱯᱚᱦᱚᱫ ᱠᱚᱢᱮ ᱚᱱᱟ ᱥᱟᱛᱮᱜ ᱟᱛᱳ ᱴᱚᱞᱟ ᱨᱮᱱᱟᱜ ᱥᱚᱢᱟᱡᱽ ᱠᱟᱹᱢᱤᱨᱮ ᱥᱮᱞᱮᱫ ᱛᱟᱦᱮᱱ ᱢᱮ ᱟᱛᱳᱴᱚᱞᱟ ᱥᱟᱶᱛᱮ ᱟᱨ ᱡᱟᱦᱟᱸ ᱟᱹᱵᱩ ᱜᱚᱴᱟ ᱥᱚᱢᱟᱡᱽ ᱦᱮᱱᱟᱜ ᱟᱠᱟᱫᱟ ᱚᱱᱟ ᱞᱟᱦᱟᱱᱛᱤ ᱞᱟᱹᱜᱤᱫ ᱡᱟ ᱡᱟ ᱠᱟᱹᱢᱤᱭ ᱦᱩᱭᱩᱜ ᱟ ᱚᱱᱟ ᱜᱚᱲᱚ ᱥᱚᱯᱚᱦᱚᱫ ᱨᱮ ᱛᱤ ᱞᱟᱠᱟᱵ ᱦᱩᱭᱩᱜᱼᱟ